ᱛᱤᱨᱤᱥᱮ ᱡᱩᱱ ᱫᱩ ᱦᱟᱡᱟᱨ ᱛᱮᱭᱤᱥ ᱯᱚᱱᱮᱨᱚ ᱟᱜᱚᱥᱴ ᱫᱩ ᱦᱟᱡᱟᱨ ᱛᱮᱭᱤᱥ ᱮᱠ ᱢᱮ ᱫᱩ ᱦᱟᱡᱟᱨ ᱵᱟᱭᱤᱥ ᱯᱟᱸᱪᱚᱭ ᱡᱩᱱ ᱫᱩ ᱦᱟᱡᱟᱨ ᱛᱮᱭᱤᱥ ᱯᱷᱳᱨᱛᱷ ᱡᱟᱱᱩᱣᱟᱨᱤ ᱫᱩ ᱦᱟᱡᱟᱨ ᱛᱮᱨᱚ